ᱵᱮᱞᱯᱟᱦᱟᱲᱤ ᱠᱷᱚᱱ ᱠᱳᱞᱠᱟᱛᱟ ᱥᱮᱱᱚᱜ ᱢᱮᱱᱛᱮ ᱯᱤᱠᱟᱯ ᱵᱩᱠᱤᱝ ᱦᱩᱭ ᱞᱮᱱᱟ ᱢᱮᱱᱠᱷᱟᱱ ᱠᱤᱪᱷᱩᱛᱮ ᱚᱱᱟ ᱠᱮᱵ ᱠᱮᱱᱥᱮᱞ ᱠᱮᱫᱟ ᱠᱚ ᱢᱮᱱᱠᱷᱟᱱ ᱮᱰᱵᱷᱟᱱᱥ ᱫᱚ ᱮᱢ ᱛᱟᱦᱮᱸ ᱠᱟᱱᱟ ᱚᱱᱟ ᱮᱰᱵᱷᱟᱱᱥ ᱪᱤᱠᱟᱹ ᱛᱮᱠᱚ ᱨᱩᱣᱟᱹᱲᱟ ᱯᱷᱳᱱ ᱯᱮ ᱥᱮ ᱮᱢᱱᱤ ᱛᱮᱜᱮ ᱦᱚᱴᱟᱛ ᱠᱮᱱᱥᱮᱞ